ᱤᱧᱫᱩᱧ ᱦᱩᱭᱩᱜ ᱠᱟᱱᱟ ᱡᱩᱦᱩᱢᱩᱱᱤ ᱴᱩᱰᱩ ᱚᱲᱟᱜ ᱫᱩᱣᱟᱹᱨ ᱠᱟᱹᱢᱤ ᱠᱟᱹᱥᱱᱤ ᱡᱚᱛᱚᱱᱟᱜ ᱜᱤᱧ ᱵᱟᱲᱟᱭᱟ ᱡᱮ ᱠᱟᱸᱛ ᱵᱷᱤᱛ ᱥᱟᱡᱟᱣ ᱤᱨᱪᱤ ᱯᱚᱛᱟᱣ ᱠᱟᱸᱛ ᱵᱷᱤᱛ ᱱᱟᱱᱟᱦᱩᱱᱟᱹᱨ ᱥᱟᱡᱟᱣ ᱡᱚᱛᱚᱱᱟᱜ ᱜᱮᱧ ᱵᱟᱰᱟᱭᱟ ᱥᱟᱹᱛ ᱥᱟᱯᱲᱟᱣ ᱡᱟᱦᱟᱱᱟᱜ ᱜᱮ ᱪᱮᱥᱴᱟ ᱨᱮᱜᱮᱧ ᱛᱟᱦᱮᱱᱟ ᱟᱨᱤᱧ ᱠᱟᱹᱢᱤ ᱦᱚᱨᱟᱧ ᱤᱫᱤᱭᱮᱫ ᱜᱮᱭᱟ ᱤᱧᱟᱹᱜ ᱠᱩᱥᱤᱛᱮᱜᱮ ᱡᱟᱦᱟᱸᱞᱮᱠᱟᱧ ᱫᱟᱲᱮᱭᱟᱜᱼᱟ ᱚᱱᱠᱟᱜᱮᱧ ᱠᱟᱹᱢᱤ ᱤᱫᱤᱭᱟ ᱤᱨᱪᱤ ᱯᱚᱛᱟᱣ ᱠᱟᱸᱛ ᱵᱷᱤᱛ ᱥᱟᱡᱟᱣ ᱡᱟᱛᱚᱣᱟᱜ ᱜᱤᱧ ᱠᱟᱹᱢᱤ ᱫᱟᱲᱮᱭᱟᱜᱼᱟ ᱱᱤᱛᱚᱜ ᱦᱟᱞᱮᱫᱚᱧ ᱠᱟᱹᱢᱤᱭᱮᱫ ᱜᱮᱭᱟ ᱱᱤᱛᱚᱜ ᱤᱧᱟᱹᱜ ᱫᱚ ᱟᱴᱷᱟᱱᱱᱚ ᱵᱚᱥᱥᱚᱨ ᱵᱚᱭᱮᱥ ᱦᱩᱭᱮᱱᱛᱤᱧᱟᱹ ᱠᱷᱟᱱ ᱡᱚᱛᱚᱜᱤᱧ ᱠᱟᱹᱢᱤ ᱫᱟᱲᱮᱭᱟᱜ ᱜᱮᱭᱟ ᱤᱧ ᱢᱚᱛᱚ ᱫᱚ ᱚᱱᱮ ᱚᱱᱠᱟ ᱠᱟᱹᱴᱤᱡ ᱢᱟᱹᱴᱤᱡ ᱚᱞ ᱯᱟᱲᱦᱟᱣ ᱦᱚᱸᱧ ᱵᱟᱲᱟᱭᱟ ᱠᱟᱸᱛ ᱵᱷᱤᱛ ᱥᱟᱡᱟᱣ ᱢᱟᱛᱚᱧ ᱵᱟᱲᱟᱭᱜᱮ ᱡᱚᱛᱚᱨᱮᱜᱮ ᱟᱨ ᱠᱩᱨᱩᱢᱩᱴᱩ ᱨᱮᱜᱮ ᱢᱤᱱᱟᱹᱧᱟ ᱟᱨᱮᱧ ᱛᱟᱦᱮᱱ ᱜᱮᱭᱟ ᱱᱟᱱᱟ ᱦᱩᱱᱟᱹᱨᱤᱧ ᱥᱟᱡᱟᱣᱟ ᱱᱟᱱᱟ ᱦᱩᱱᱟᱹᱨ ᱮᱠᱫᱚᱢ ᱡᱚᱛᱚᱛᱮ